ᱤᱧᱟᱹᱜ ᱴᱚᱴᱷᱟ ᱥᱩᱨ ᱥᱩᱯᱩᱨ ᱠᱚᱨᱮᱜ ᱧᱩᱢ ᱩᱨᱩᱢ ᱢᱟᱦᱟ ᱵᱤᱫᱽᱫᱟᱹᱜᱟᱲ ᱠᱚᱫᱚ ᱦᱩᱭᱩᱜ ᱠᱟᱱᱟ ᱵᱟᱸᱠᱩᱲᱟ ᱭᱩᱱᱤᱵᱷᱟᱨᱥᱤᱴᱤ ᱟᱨ ᱡᱷᱟᱲᱜᱨᱟᱢ ᱨᱮ ᱢᱮᱱᱟᱜᱼᱟ ᱥᱟᱹᱫᱷᱩ ᱨᱟᱢᱪᱟᱸᱫᱽ ᱭᱩᱱᱤᱵᱷᱟᱨᱥᱤᱴᱤ ᱟᱨ ᱢᱮᱫᱽᱱᱤᱯᱩᱨ ᱨᱮ ᱵᱤᱫᱽᱫᱟᱥᱟᱜᱚᱨ ᱭᱩᱱᱤᱵᱷᱟᱨᱥᱤᱴᱤ ᱤᱧᱟᱹᱜ ᱜᱷᱟᱨᱚᱸᱡᱽ ᱨᱮᱫᱚ ᱚᱠᱚᱭ ᱦᱚᱸ ᱵᱟᱠᱚ ᱯᱟᱲᱦᱟᱜ ᱠᱟᱱᱟ